ᱤᱧ ᱡᱟᱦᱟᱸ ᱚᱛ ᱚᱢᱚᱱ ᱞᱤᱧ ᱛᱮᱭᱟᱨ ᱞᱟᱹᱜᱤᱫᱼᱟ ᱚᱱᱟ ᱫᱚ ᱦᱩᱭᱩᱜ ᱠᱟᱱᱟ ᱦᱳᱲᱳ ᱚᱱᱟ ᱦᱳᱲᱳ ᱚᱢᱚᱱ ᱦᱚᱪᱚ ᱞᱟᱹᱜᱤᱫᱛᱮ ᱯᱳᱭᱞᱳᱛᱮ ᱤᱧ ᱦᱟᱥᱟ ᱥᱤ ᱦᱩᱭᱩᱜ ᱛᱤᱧᱟᱹ ᱱᱟᱦᱮᱞᱛᱮ ᱤᱱᱟᱹ ᱛᱟᱭᱚᱢ ᱰᱟ ᱝᱨᱤ ᱜᱩᱨᱤᱡ ᱠᱷᱮᱛ ᱤᱫᱤ ᱠᱟᱛᱮᱫ ᱮᱢᱟᱱᱛᱮ ᱵᱟᱨ ᱯᱮ ᱪᱟᱥ ᱥᱤ ᱠᱟᱛᱮᱫ ᱛᱚᱞᱟ ᱮᱨ ᱦᱩᱭᱩᱜ ᱛᱤᱧᱟᱹ ᱦᱳᱲᱳ ᱮᱨ ᱠᱟᱛᱮᱫ ᱦᱟᱨᱟ ᱞᱮᱱᱠᱷᱟᱱ ᱫᱟᱜ ᱡᱟᱹᱲᱤ ᱥᱮᱨᱢᱟ ᱡᱟᱹᱲᱤ ᱞᱮᱠᱟᱱ ᱩᱱ ᱠᱟᱹᱢᱤᱱ ᱠᱚ ᱟᱛᱮᱫ ᱦᱳᱲᱳ ᱨᱚᱦᱚᱭ ᱦᱩᱭᱩᱜ ᱛᱤᱧᱟᱹ ᱦᱳᱲᱳ ᱨᱚᱦᱚᱭ ᱞᱟᱦᱟᱨᱮ ᱯᱳᱭᱞᱳ ᱦᱟᱥᱟ ᱛᱮᱭᱟᱨ ᱦᱩᱭᱩᱜ ᱛᱤᱧᱟᱹ ᱱᱟᱦᱮᱞ ᱛᱤᱧ ᱥᱤᱭᱟ ᱱᱟᱦᱮᱞ ᱛᱤᱧ ᱥᱤ ᱞᱮᱠᱷᱟᱱ ᱦᱟᱥᱟ ᱯᱟᱠᱚᱜᱼᱟ ᱜᱩᱨᱤᱡ ᱠᱚ ᱢᱮᱥᱟᱢᱤᱥᱤ ᱢᱮᱱᱟᱜᱼᱟ ᱦᱳᱲᱳ ᱦᱟᱥᱟ ᱯᱟᱸᱠ ᱞᱮᱠᱷᱟᱱ ᱦᱳᱲᱳ ᱟᱹᱰᱤ ᱱᱟᱯᱟᱭ ᱦᱩᱭᱩᱜᱼᱟ ᱦᱳᱲᱳ ᱫᱟᱨᱮ ᱞᱮᱱᱠᱷᱟᱱ ᱦᱮᱲᱦᱮᱫᱟᱹᱧ ᱦᱮᱲᱦᱮᱫ ᱥᱚᱢᱚᱭ ᱦᱚᱸ ᱤᱭᱩᱨᱤᱭᱟᱹ ᱫᱚᱥ ᱪᱷᱟᱵᱽᱵᱤᱥ ᱯᱚᱴᱟᱥ ᱮᱢᱟᱱ ᱠᱚ ᱮᱢ ᱠᱟᱛᱮᱫ ᱱᱟᱯᱟᱭᱛᱮ ᱡᱟᱦᱟᱸ ᱦᱳᱭᱳᱜ ᱞᱟᱹᱜᱤᱫ ᱚᱱᱟᱧ ᱛᱮᱭᱟᱨᱟ ᱦᱳᱲᱳ ᱦᱩᱭ ᱞᱮᱱᱠᱷᱟᱱ ᱵᱮᱞᱮ ᱞᱮᱱᱠᱷᱟᱱ ᱠᱟᱹᱢᱤᱱ ᱟᱛᱮᱫ ᱤᱧ ᱤᱨ ᱦᱚᱪᱚᱭᱟ ᱛᱚᱞ ᱦᱚᱪᱚᱭᱟᱹᱧ ᱰᱟᱝᱨᱟ ᱜᱟᱹᱲᱤᱛᱤᱧ ᱟᱹᱜᱩᱭᱟ ᱟᱹᱜᱩ ᱠᱟᱛᱮᱫ ᱚᱲᱟᱜᱨᱮ ᱟᱹᱜᱩ ᱪᱟᱵᱟᱞᱮᱠᱷᱟᱱ ᱫᱚᱦᱚ ᱠᱟᱛᱮᱫ ᱛᱟᱯᱚᱨᱮ ᱠᱤᱪᱷᱩᱫᱤᱱ ᱯᱚᱨᱮᱧ ᱫᱟᱞ ᱦᱚᱪᱚᱭᱟ ᱫᱟᱞ ᱠᱟᱹᱢᱤ ᱠᱚ ᱪᱩᱠᱟᱹᱣ ᱞᱮᱱᱠᱷᱟᱱ ᱵᱩᱥᱩᱵ ᱰᱷᱚᱸᱲᱟ ᱠᱚ ᱢᱟᱰᱟ ᱪᱩᱠᱟᱹᱣ ᱞᱮᱱᱠᱷᱟᱱ ᱟᱫᱚᱧ ᱦᱳᱲᱳᱧ ᱞᱚᱦᱚᱫ ᱛᱤᱠᱤᱭᱟ ᱦᱳᱲᱳ ᱞᱚᱦᱚᱫ ᱛᱤᱠᱤᱭᱟ ᱞᱚᱦᱚᱫ ᱛᱤᱠᱤ ᱠᱟᱛᱮᱫ ᱛᱟᱥᱮ ᱠᱟᱛᱮᱫ ᱨᱚᱦᱚᱲ ᱠᱤᱪᱷᱩ ᱪᱟᱣᱞᱮ ᱫᱟᱠᱟ ᱞᱟᱹᱜᱤᱫ ᱡᱚᱢ ᱟᱨ ᱡᱟᱦᱟᱸ ᱞᱩᱵᱩᱜ ᱦᱩᱭᱩᱜ ᱫᱚ ᱚᱱᱟᱫᱚ ᱰᱟᱹᱝᱨᱤ ᱠᱚ ᱚᱱᱟ ᱠᱷᱚᱱ ᱡᱟᱦᱟᱸ ᱠᱷᱳᱫᱮ ᱩᱰᱩᱠᱚᱜᱼᱟ ᱚᱱᱟ ᱫᱚ ᱥᱤᱢ ᱵᱩᱥᱟᱹᱜ ᱠᱚ ᱮᱢᱟᱱ ᱤᱭᱟᱹᱠᱚᱧ ᱮᱢᱟ ᱠᱚᱣᱟ